ᱤᱧᱫᱚ ᱢᱩᱠᱩᱴᱢᱚᱱᱤᱯᱩᱨ ᱯᱩᱞ ᱰᱮᱢ ᱧᱮᱧᱮᱞᱤᱧ ᱪᱟᱞᱟᱜ ᱠᱟᱱᱟ ᱟᱫᱚ ᱤᱧ ᱥᱟᱶᱛᱮ ᱜᱟᱹᱰᱤ ᱨᱮᱱ ᱰᱟᱭᱵᱷᱟᱨ ᱦᱚᱸ ᱢᱮᱱᱟᱭᱟ ᱡᱟᱦᱟᱸᱭ ᱜᱟᱹᱰᱤ ᱪᱟᱹᱞᱩᱭᱮᱫᱼᱟᱭ ᱟᱫᱚ ᱩᱱᱤ ᱦᱚᱨ ᱠᱚᱫᱚᱭ ᱧᱮᱞ ᱠᱟᱜᱼᱟ ᱟᱫᱚ ᱚᱱᱟ ᱦᱚᱨ ᱵᱟᱵᱚᱫ ᱛᱮ ᱠᱩᱞᱤᱭᱮ ᱠᱟᱱᱟ ᱠᱤ ᱟᱨᱦᱚᱸ ᱛᱤᱱᱟᱹᱜ ᱥᱟᱺᱜᱤᱧ ᱪᱟᱞᱟᱜ ᱦᱩᱭᱩᱜᱼᱟ ᱢᱮᱱᱛᱮ ᱟᱨ ᱥᱮᱱ ᱥᱮᱱ ᱛᱮ ᱟᱹᱰᱤ ᱨᱚᱠᱚᱢ ᱱᱟᱱᱟ ᱨᱚᱠᱚᱢᱟᱜ ᱡᱟᱭᱜᱟ ᱞᱮ ᱧᱟᱢ ᱠᱮᱜᱼᱟ ᱟᱫᱚᱧ ᱠᱩᱞᱤᱭᱮ ᱠᱟᱱᱟ ᱱᱚᱰᱮ ᱠᱷᱚᱱᱟᱜ ᱛᱤᱱᱟᱹᱜ ᱥᱟᱺᱜᱤᱧᱟ ᱟᱡ ᱦᱚᱭ ᱞᱟᱹᱭ ᱤᱫᱤᱧᱟ ᱠᱟᱱᱟ ᱵᱟᱝᱟ ᱱᱚᱰᱮ ᱠᱷᱚᱱᱟᱜ ᱫᱚ ᱱᱩᱱᱟᱹᱜ ᱥᱟᱺᱜᱤᱧᱟ ᱥᱮ ᱱᱤᱭᱟᱹ ᱯᱚᱨᱮ ᱫᱚ ᱚᱱᱟ ᱡᱟᱭᱜᱟ ᱧᱟᱢᱚᱜᱼᱟ ᱚᱱᱟ ᱟᱹᱰᱤ ᱨᱚᱠᱚᱢ ᱡᱟᱭᱜᱟ ᱨᱮᱱᱟᱜ ᱠᱤᱪᱷᱩ ᱧᱩᱛᱩᱢ ᱞᱟᱹᱭ ᱠᱮᱜ ᱟᱭ ᱡᱮᱢᱚᱱ ᱟᱞᱮ ᱜᱟᱹᱞᱩᱰᱤ ᱠᱷᱚᱱᱟᱜ ᱞᱮ ᱪᱟᱞᱟᱜ ᱠᱟᱱᱟ ᱜᱟᱹᱞᱩᱰᱤ ᱠᱷᱚᱱᱟᱜ ᱤᱱᱟᱹ ᱯᱚᱨᱮ ᱛᱮ ᱧᱟᱢᱚᱜᱼᱟ ᱠᱮᱥᱚᱨᱯᱩᱨ ᱱᱟᱨᱥᱤᱝᱯᱩᱨ ᱱᱟᱨᱥᱤᱝᱯᱩᱨ ᱯᱚᱨᱮᱛᱮ ᱪᱮᱫ ᱠᱚ ᱞᱟᱹᱭᱟ ᱵᱟᱱᱫᱳᱣᱟᱱ ᱵᱟᱱᱫᱳᱚᱣᱟᱟᱱ ᱯᱚᱨᱮᱛᱮ ᱯᱚᱲᱟᱰᱤ ᱪᱮᱫ ᱠᱚ ᱟᱹᱰᱤ ᱨᱚᱠᱚᱢ ᱦᱚᱨ ᱢᱮᱱᱟᱜᱼᱟ ᱡᱮᱢᱚᱱ ᱡᱩᱫᱤ ᱴᱟᱴᱟ ᱥᱮᱫ ᱛᱮᱢ ᱪᱟᱞᱟᱜᱼᱟ ᱮᱱᱠᱷᱟᱱ ᱫᱚ ᱚᱱᱠᱟᱛᱮ ᱵᱚᱦᱨᱟ ᱵᱟᱡᱟᱨ ᱥᱮᱱ ᱛᱮᱦᱚᱸ ᱠᱚ ᱪᱟᱞᱟᱜᱼᱟ ᱟᱨ ᱱᱚᱝᱠᱟ ᱛᱮ ᱡᱩᱫᱤ ᱜᱟᱹᱞᱩᱰᱤ ᱥᱮᱫ ᱛᱮᱢ ᱪᱟᱞᱟᱜᱼᱟ ᱮᱱᱠᱷᱟᱱ ᱫᱚ ᱱᱚᱝᱠᱟ ᱛᱮ ᱜᱟᱹᱞᱩᱰᱤ ᱠᱮᱥᱚᱨᱯᱩᱨ ᱱᱟᱨᱥᱤᱝᱯᱩᱨ ᱚᱱᱠᱟ ᱛᱮᱢ ᱪᱟᱞᱟᱜᱼᱟ ᱵᱟᱱᱫᱷᱳᱣᱟᱱ ᱥᱮᱫ ᱛᱮ ᱤᱱᱟᱹ ᱯᱚᱨᱮ ᱛᱮ ᱦᱟᱱᱛᱮ ᱯᱚᱲᱟᱰᱤ ᱡᱷᱤᱞᱤᱢᱤᱞᱤ ᱠᱚ ᱚᱱᱠᱟᱛᱮ ᱟᱹᱰᱤ ᱡᱷᱟᱹᱞ ᱦᱚᱨ ᱢᱮᱱᱟᱜᱼᱟ ᱚᱱᱠᱟ ᱛᱮ ᱪᱟᱞᱟᱣ ᱪᱟᱞᱟᱣ ᱤᱫᱴᱮᱡ ᱯᱳᱞ ᱢᱮᱱᱟᱜᱼᱟ ᱯᱳᱞᱮᱢ ᱥᱮᱴᱮᱨᱟ ᱚᱸᱰᱮ ᱦᱚᱸ ᱟᱹᱰᱤ ᱢᱟᱨᱟᱝ ᱯᱳᱞ ᱢᱮᱱᱟᱜᱼᱟ ᱚᱱᱟ ᱯᱳᱞ ᱠᱚᱢ ᱯᱟᱨᱚᱢᱟ ᱚᱱᱛᱮ ᱟᱨᱚ ᱜᱟᱨᱰᱮᱱ ᱞᱮᱠᱟ ᱢᱮᱱᱟᱜᱼᱟ ᱚᱱᱟ ᱜᱟᱨᱰᱮᱱ ᱠᱚᱦᱚᱢ ᱯᱟᱨᱚᱢᱟ ᱚᱱᱠᱟ ᱛᱮ ᱪᱟᱞᱟᱣ ᱪᱟᱞᱟᱣ ᱟᱹᱰᱤ ᱡᱷᱟᱹᱞ ᱮᱢ ᱪᱟᱞᱟᱜᱼᱟ ᱠᱚᱢ ᱥᱮ ᱠᱚᱢ ᱜᱟᱹᱞᱩᱰᱤ ᱠᱷᱚᱱᱟᱜ ᱢᱩᱠᱩᱴᱢᱚᱱᱤᱯᱩᱨ ᱢᱟᱱᱮ ᱮᱭᱟᱭ ᱜᱮᱞ ᱮᱭᱟᱭ ᱜᱮᱞ ᱠᱤᱞᱳ ᱢᱤᱴᱟᱨ ᱮᱢ ᱪᱟᱞᱟᱜᱼᱟ ᱛᱚᱵᱮ ᱟᱹᱱᱤᱡ ᱮᱢ ᱥᱮᱴᱮᱨᱚᱜᱼᱟ ᱤᱱᱟᱹ ᱯᱚᱨᱮ ᱚᱸᱰᱮ ᱡᱩᱫᱤ ᱰᱮᱢ ᱮᱢ ᱥᱮᱴᱮᱨᱟ ᱚᱱᱟ ᱰᱮᱢ ᱨᱮᱦᱚᱸ ᱚᱸᱰᱮᱢ ᱠᱩᱞᱤ ᱭᱮᱭᱟ ᱪᱮᱫᱟᱜ ᱥᱮ ᱟᱵᱚ ᱫᱚ ᱥᱟᱱᱛᱟᱲ ᱦᱚᱲᱫᱚ ᱡᱩᱫᱤ ᱵᱟᱝᱞᱟᱛᱮ ᱨᱚᱲ ᱵᱟᱢ ᱵᱩᱡᱟ ᱩᱱᱤ ᱰᱟᱭᱵᱷᱟᱨ ᱫᱚ ᱯᱟᱞᱮᱱ ᱦᱳᱭ ᱛᱳ ᱦᱟᱸᱜ ᱮ ᱵᱟᱲᱟᱭ ᱜᱮᱭᱟ ᱵᱟᱝᱞᱟ ᱨᱚᱲ ᱮᱱᱠᱷᱟᱱ ᱩᱱᱤᱢ ᱠᱩᱞᱤᱭᱮᱭᱟ ᱡᱮ ᱱᱚᱣᱟ ᱫᱚ ᱪᱮᱫ ᱠᱚ ᱢᱮᱱᱟ ᱪᱮᱫᱟᱜ ᱥᱮ ᱚᱱᱛᱮ ᱫᱚ ᱵᱟᱝᱞᱟ ᱛᱮ ᱵᱟᱝᱜᱟᱞ ᱵᱟᱝᱞᱟ ᱥᱮᱫ ᱫᱚ ᱵᱟᱝᱞᱟ ᱛᱮᱜᱮ ᱚᱞ ᱠᱟᱜᱼᱟ ᱡᱩᱫᱤ ᱵᱟᱢ ᱵᱟᱲᱟᱭᱟ ᱮᱱᱠᱷᱟᱱ ᱫᱚᱢ ᱠᱩᱞᱤᱭᱮ ᱜᱮᱭᱟ ᱡᱮ ᱱᱚᱣᱟ ᱡᱟᱭᱜᱟ ᱫᱚ ᱪᱮᱫ ᱠᱚ ᱢᱮᱱᱟ ᱡᱟᱭᱜᱟ ᱨᱮᱱᱟᱜ ᱧᱩᱛᱩᱢ ᱦᱚᱸᱢ ᱠᱩᱞᱤᱭᱮᱭᱟ ᱦᱚᱨ ᱠᱚᱦᱚᱸ ᱡᱩᱫᱤ ᱩᱱᱟᱹᱜ ᱪᱮᱦᱨᱟ ᱠᱚ ᱵᱮᱱᱟᱣ ᱠᱷᱟᱡ ᱚᱱᱟ ᱦᱚᱸᱢ ᱠᱩᱞᱤᱭᱮᱭᱟ ᱡᱮ ᱱᱚᱣᱟ ᱫᱚ ᱪᱮᱫ ᱠᱚ ᱢᱮᱱᱟ ᱚᱱᱠᱟ ᱜᱮ ᱦᱚᱨ ᱫᱷᱟᱨᱮ ᱨᱮ ᱟᱹᱰᱤ ᱠᱤᱪᱷᱩᱢ ᱧᱟᱢᱟ ᱦᱟᱴ ᱠᱚᱢ ᱧᱟᱢᱟ ᱚᱱᱠᱟ ᱜᱮ ᱫᱚᱠᱟᱱ ᱠᱚᱢ ᱧᱟᱢᱟ ᱡᱟᱦᱟᱸ ᱵᱟᱝ ᱧᱮᱞᱟᱜ ᱥᱟᱢᱟᱱ ᱚᱱᱠᱟᱱ ᱡᱤᱱᱤᱥ ᱦᱚᱸᱢ ᱧᱮᱞᱟ ᱮᱱᱠᱷᱟᱱ ᱚᱱᱟ ᱠᱚᱢᱟᱢ ᱠᱩᱞᱤᱭᱮ ᱜᱮᱭᱟ ᱟᱨ ᱟᱡ ᱦᱚᱸ ᱞᱟᱹᱭ ᱢᱟᱭ ᱞᱟᱹᱭᱟᱢ ᱜᱮᱭᱟ ᱪᱮᱫᱟᱜ ᱥᱮ ᱟᱢ ᱩᱱᱤ ᱰᱟᱭᱵᱷᱟᱨ ᱮᱢ ᱤᱫᱤ ᱠᱟᱫᱮᱭᱟ ᱠᱷᱚᱨᱪᱟ ᱠᱚᱢᱟᱢ ᱮᱢᱟᱭ ᱠᱟᱱᱜᱮ ᱮᱱᱠᱷᱟᱱ ᱫᱚ ᱱᱤᱦᱟᱹᱛ ᱜᱮ ᱞᱟᱹᱭ ᱟᱢᱟᱭ